ᱵᱷᱟᱨᱚᱛᱤᱭᱚ ᱥᱚᱝᱵᱤᱫᱷᱟᱱ ᱨᱮ ᱟᱹᱫᱤᱵᱟᱹᱥᱤ ᱠᱚᱣᱟᱜ ᱟᱹᱭᱫᱟᱹᱨ ᱫᱚ ᱦᱩᱭᱩᱜ ᱠᱟᱱᱟ ᱛᱤᱱᱥᱚ ᱪᱷᱮᱭᱥᱚᱴ ᱛᱤᱱᱥᱚ ᱪᱷᱮᱭᱥᱚᱴ ᱫᱷᱟᱨᱟ ᱨᱮᱠᱚ ᱚᱞ ᱞᱮᱫᱟ ᱢᱮᱱᱟᱜ ᱛᱟᱵᱚᱱ ᱟᱨ ᱱᱚᱣᱟ ᱟᱠᱚ ᱟᱹᱭᱫᱟᱹᱨᱤ ᱨᱮᱭᱟᱜ ᱫᱚ ᱰᱟᱠᱴᱚᱨ ᱟᱢᱵᱮᱫᱠᱟᱨ ᱚᱞ ᱟᱠᱟᱫᱟ ᱩᱱᱤᱜᱮ ᱢᱟᱲᱟᱝ ᱯᱟᱹᱦᱤᱞ ᱫᱚᱭ ᱟᱱᱫᱳᱞᱟᱱ ᱞᱮᱜᱼᱟ ᱪᱮᱫ ᱨᱮᱸᱜᱮᱡ ᱨᱟᱵᱟᱝ ᱦᱚᱲ ᱠᱚ ᱪᱮᱫ ᱞᱮᱠᱟ ᱠᱚ ᱛᱮᱠᱚ ᱛᱟᱦᱮᱱᱟ ᱪᱮᱫ ᱞᱮᱠᱟ ᱛᱮᱠᱚ ᱚᱞᱚᱜ ᱯᱟᱲᱦᱟᱣᱟ ᱚᱱᱟ ᱨᱮᱭᱟᱜ ᱠᱚᱭ ᱢᱮᱱ ᱞᱮᱫᱟ ᱟᱨ ᱱᱚᱣᱟ ᱟᱵᱚ ᱫᱤᱥᱚᱢ ᱨᱮ ᱪᱮᱫ ᱟᱹᱰᱤ ᱥᱚᱠᱛᱚᱜᱮ ᱨᱮᱸᱜᱮᱡ ᱨᱟᱵᱟᱝ ᱦᱚᱲ ᱠᱚᱭ ᱦᱮᱞᱯ ᱟᱫ ᱠᱚᱣᱟ ᱰᱟᱠᱴᱚᱨ ᱟᱢᱵᱮᱫᱠᱟᱨ ᱫᱚ ᱟᱵᱚ ᱱᱚᱣᱟ ᱨᱤᱱᱤᱡ ᱢᱟᱲᱟᱝ ᱯᱟᱹᱦᱤᱞ ᱟᱹᱰᱤ ᱥᱚᱠᱛᱚᱜᱮ ᱨᱮᱸᱜᱮᱡ ᱨᱟᱵᱟᱝ ᱦᱚᱲ ᱠᱚ ᱞᱟᱹᱜᱤᱫᱼᱮ ᱞᱟᱹᱲᱦᱟᱹᱭ ᱞᱮᱱ ᱜᱮᱭᱟ